ᱡᱮᱭᱥᱮ ᱯᱟᱭᱨᱟᱜ ᱨᱮᱱᱟᱜ ᱯᱟᱭᱨᱟᱜ ᱨᱮᱱᱟᱜ ᱵᱚᱞᱮ ᱪᱮᱫ ᱠᱚ ᱪᱮᱫ ᱠᱚ ᱡᱤᱱᱤᱥ ᱦᱚᱨᱚᱜ ᱞᱮᱠᱷᱟᱡ ᱵᱚᱞᱮ ᱢᱮᱫ ᱵᱟᱝ ᱟᱨᱟᱜᱚᱜᱼᱟ ᱢᱩ ᱠᱚᱨᱮᱜ ᱫᱟᱜ ᱵᱟᱝ ᱵᱚᱞᱚᱜᱼᱟ ᱥᱮ ᱞᱩᱛᱩᱨ ᱠᱚᱨᱮ ᱫᱟᱜ ᱵᱟᱝ ᱵᱚᱞᱚᱜᱼᱟ ᱡᱟᱦᱟᱱᱟᱜ ᱛᱮᱢ ᱵᱟᱡᱟᱣ ᱞᱮᱱᱠᱷᱟᱱ ᱵᱚᱦᱚᱜ ᱵᱟᱝ ᱵᱷᱩᱜᱟᱹᱜᱚᱜᱼᱟ ᱢᱟᱱᱮ ᱱᱚᱝᱠᱟᱱᱟᱜ ᱦᱚᱨᱚᱜ ᱞᱟᱹᱜᱤᱫ ᱫᱚ ᱟᱭᱢᱟ ᱥᱮ ᱟᱹᱰᱤ ᱜᱷᱟᱹᱲᱤᱡ ᱦᱚᱢ ᱯᱟᱭᱨᱟ ᱫᱟᱲᱮᱭᱟᱜᱼᱟ ᱡᱟᱦᱟᱱᱟᱜ ᱚᱱᱠᱟᱱᱟᱜ ᱦᱚᱨᱚᱜ ᱟᱜ ᱦᱚᱸ ᱢᱮᱱᱟᱜᱼᱟ ᱡᱮᱭᱥᱮ ᱱᱚᱣᱟ ᱠᱚ ᱢᱮᱱ ᱠᱟᱜ ᱠᱟᱸᱪ ᱞᱮᱠᱟ ᱢᱮᱱᱟᱜᱼᱟ ᱡᱮᱭᱥᱮ ᱱᱚᱝᱠᱟ ᱢᱟᱥᱠ ᱞᱮᱠᱟ ᱠᱚ ᱞᱟᱜᱟᱣᱟ ᱢᱮᱫᱦᱟ ᱨᱮ ᱵᱚᱞᱮ ᱫᱟᱜ ᱵᱟᱝ ᱟᱨᱟᱜᱚᱜ ᱛᱟᱢᱟ ᱵᱚᱞᱮ ᱢᱮᱫ ᱥᱮ ᱞᱩᱛᱩᱨ ᱦᱚᱸ ᱚᱱᱠᱟ ᱦᱮᱰ ᱯᱷᱳᱱ ᱞᱮᱠᱟ ᱞᱩᱜᱩᱜ ᱥᱮ ᱞᱩᱛᱩᱨ ᱨᱮᱦᱚᱢ ᱞᱟᱜᱟᱣ ᱫᱟᱲᱮᱭᱟᱜᱼᱟ ᱥᱮ ᱵᱚᱦᱚᱜ ᱵᱟᱧᱪᱟᱣ ᱞᱟᱹᱜᱤᱫ ᱡᱟᱦᱟᱱᱟᱜ ᱨᱮᱢ ᱛᱟᱹᱠᱤᱡ ᱱᱟ ᱥᱮ ᱜᱟᱰᱟᱨᱮᱢ ᱯᱟᱭᱨᱟᱜ ᱠᱟᱱᱟ ᱢᱤᱫᱴᱮᱡ ᱫᱷᱤᱨᱤ ᱨᱮᱢ ᱛᱟᱹᱠᱤᱡ ᱮᱱᱟ ᱟᱪᱪᱷᱟ

ᱱᱚᱨᱢᱟᱞ ᱫᱚ ᱢᱟᱱᱮ ᱮᱭᱥᱮ ᱤᱱᱠᱟ ᱜᱮᱢ ᱯᱟᱭᱨᱟᱜ ᱠᱷᱟᱡ ᱵᱚᱨᱪᱚᱝ ᱢᱮᱫ ᱦᱚᱸ ᱟᱨᱟᱜᱚᱜᱼᱟ ᱥᱮ ᱢᱮᱫ ᱦᱚᱸ ᱟᱨᱟᱜᱚᱜᱼᱟ ᱡᱟᱦᱟᱸ ᱛᱮᱢ ᱛᱟᱹᱠᱤᱡ ᱞᱮᱱᱠᱷᱟᱡ ᱵᱷᱩᱜᱟᱹᱜ ᱦᱚᱸ ᱦᱩᱭ ᱫᱟᱲᱮᱭᱟᱜᱼᱟ ᱟᱨ ᱞᱩᱛᱩᱨ ᱠᱚ ᱚᱸᱰᱮ ᱦᱚᱸ ᱫᱟᱜ ᱵᱚᱞᱚ ᱞᱮᱱᱠᱷᱟᱡ ᱵᱤᱞᱤ ᱦᱚᱸ ᱦᱩᱭ ᱫᱟᱲᱮᱭᱟᱜᱼᱟ ᱚᱱᱟ ᱡᱟᱹᱥᱛᱤ ᱵᱚᱞᱮ ᱢᱚᱡᱽ ᱛᱟᱦᱮᱸ ᱞᱟᱹᱜᱤᱫ ᱵᱚᱞᱮ ᱡᱟᱦᱟᱱᱟᱜ ᱢᱚᱡᱽ ᱮᱢ ᱪᱤᱠᱟᱹᱭ ᱞᱟᱹᱜᱤᱫ ᱟᱹᱰᱤ ᱜᱷᱟᱹᱲᱤᱢ ᱯᱟᱭᱨᱟᱜᱼᱟ ᱥᱮ ᱚᱱᱠᱟᱱᱟᱜ ᱫᱚ ᱡᱮᱭᱥᱮ ᱱᱳᱠᱟᱞ ᱵᱚᱞᱮ ᱚᱱᱠᱟᱱᱟᱜ ᱫᱚ ᱚᱠᱟᱨᱮᱢ ᱧᱟᱢᱟ ᱮᱭᱥᱮ ᱡᱟᱦᱟᱱᱟᱜ ᱤᱭᱟᱹᱭ ᱠᱷᱟᱡ ᱫᱚ ᱚᱱᱠᱟᱱᱟᱜ ᱞᱟᱜᱟᱣ ᱨᱮᱭᱟᱜ ᱠᱩᱨᱩᱢᱩᱴᱩᱭ ᱡᱩᱫᱤ ᱯᱟᱭᱨᱟᱜ ᱚᱱᱠᱟᱢ ᱢᱮᱱ ᱡᱚᱝ ᱠᱟᱱ ᱠᱷᱟᱱ ᱯᱟᱭᱨᱟᱜ ᱞᱟᱹᱜᱤᱫ ᱫᱚ ᱡᱮᱭᱥᱮ ᱚᱱᱟ ᱠᱚᱦᱚᱸ ᱦᱟᱛᱟᱣ ᱦᱩᱭᱩᱜᱼᱟ ᱞᱩᱛᱩᱨ ᱨᱮᱱᱟᱜ ᱞᱜᱟᱣᱟᱜ ᱡᱟᱦᱟᱸ ᱢᱩᱨᱮ ᱫᱟᱜ ᱵᱟᱝ ᱵᱚᱞᱚᱱ ᱞᱟᱹᱜᱤᱫ ᱢᱮᱫ ᱵᱟᱝ ᱟᱨᱟᱜᱚᱜ ᱞᱟᱹᱜᱤᱫ ᱚᱱᱠᱟᱱᱟᱜ ᱦᱚᱸ ᱞᱟᱜᱟᱣ ᱢᱮᱥᱮ ᱵᱚᱦᱚᱜ ᱨᱮ ᱡᱟᱦᱟᱱᱟᱜ ᱦᱚᱸ ᱵᱟᱝ ᱵᱟᱡᱟᱜ ᱞᱟᱹᱜᱤᱫ ᱟᱢᱟᱜ ᱫᱤᱠᱠᱟᱹᱛ ᱡᱟᱦᱟᱱᱟᱜ ᱪᱮᱫ ᱦᱚᱸ ᱵᱟᱝ ᱦᱩᱭᱩᱜ ᱞᱟᱹᱜᱤᱫ ᱛᱮᱫᱚ ᱦᱚᱢ ᱞᱟᱜᱟᱣ ᱫᱟᱲᱮᱭᱟᱜᱟ ᱡᱟᱦᱟᱱᱟᱜ ᱯᱨᱚᱵᱞᱮᱢ ᱟᱢᱟᱜ ᱪᱮᱫ ᱦᱚᱸ ᱵᱟᱝ ᱦᱩᱭ ᱫᱟᱲᱮᱭᱟᱜᱼᱟ ᱵᱚᱛᱚᱨ ᱵᱟᱝ ᱛᱟᱦᱮᱱᱟ ᱟᱨ ᱡᱟᱦᱟᱱᱟᱜ ᱚᱱᱟ ᱠᱷᱟᱹᱛᱤᱨ ᱛᱮ ᱨᱩᱣᱟᱹ ᱦᱚᱸ ᱵᱟᱝ ᱧᱟᱧᱟᱢᱟ ᱱᱤᱭᱟᱹ ᱠᱚᱫᱚ ᱚᱱᱟ ᱠᱚ ᱞᱟᱜᱟᱣ ᱞᱟᱹᱜᱤᱫ ᱫᱚ ᱢᱚᱡᱽ ᱦᱚᱲᱢᱚ ᱛᱟᱦᱮᱱᱟ